ᱡᱚᱦᱟᱨ ᱜᱮ ᱤᱧᱟᱹᱜ ᱱᱚᱣᱟ ᱱᱚᱣᱟ ᱠᱚᱛᱤᱧ ᱠᱚ ᱠᱷᱩᱞᱟᱹᱣ ᱟᱠᱟᱫᱼᱟ ᱟᱫᱚ ᱚᱱᱟᱜᱮ ᱤᱧ ᱟᱹᱰᱤ ᱵᱚᱨᱚᱧ ᱵᱩᱡᱷᱟᱹᱣᱮᱫᱼᱟ ᱠᱚ ᱤᱭᱟᱹ ᱟᱠᱟᱫᱼᱟ ᱠᱷᱩᱞᱟᱹᱣ ᱠᱟᱛᱮᱫ ᱠᱚ ᱩᱰᱩᱜ ᱟᱠᱟᱫᱼᱟ ᱟᱫᱚ ᱚᱱᱟᱜᱮ ᱤᱧ ᱵᱚᱨᱚᱧ ᱵᱩᱡᱷᱟᱹᱣᱮᱫᱼᱟ ᱟᱨ ᱪᱮᱫ ᱞᱮᱠᱟᱨᱮ ᱯᱮ ᱞᱟᱹᱭᱧᱚᱜ ᱟᱹᱧᱟᱹ ᱟᱨ ᱡᱩᱫᱤ ᱠᱷᱩᱞᱟᱹᱣ ᱟᱠᱟᱫ ᱢᱟᱯᱮ ᱠᱷᱩᱞᱟᱹᱣ ᱟᱠᱟᱫ ᱜᱮ ᱟᱫᱚ ᱚᱱᱟᱜᱮ ᱟᱹᱰᱤ ᱪᱮᱦᱨᱟ ᱛᱮ ᱟᱨᱦᱚᱸ ᱪᱮᱦᱨᱟᱛᱮ ᱫᱚᱦᱚ ᱫᱚᱦᱚ ᱠᱟᱜᱯᱮ ᱛᱤᱧ ᱟᱫᱚ ᱤᱱᱟᱹᱜᱮ ᱥᱟᱨᱦᱟᱣᱮᱫ ᱯᱮᱭᱟ ᱟᱫᱚ ᱤᱱᱟᱹ ᱢᱮᱱ ᱠᱟᱛᱮᱫ ᱜᱮ ᱟᱹᱰᱤᱼᱟᱹᱰᱤ ᱡᱚᱦᱟᱨ